ᱫᱩᱭ ᱡᱟᱱᱣᱟᱨᱤ ᱩᱱᱤᱥᱥᱚ ᱱᱤᱨᱟᱱᱚᱵᱽᱵᱳᱭ ᱯᱟᱸᱪ ᱮᱯᱨᱤᱞ ᱫᱩ ᱦᱟᱡᱟᱨ ᱥᱳᱞᱳ ᱰᱤᱥᱮᱢᱵᱚᱨ ᱫᱩ ᱦᱟᱡᱟᱨ ᱯᱟᱸᱪ ᱛᱤᱨᱤᱥ ᱡᱩᱱ ᱟᱴᱷᱟᱨᱚᱥᱚ ᱯᱟᱸᱪᱯᱚᱱ ᱯᱚᱱᱨᱚ ᱟᱜᱚᱥᱴ ᱩᱱᱤᱥᱥᱚ ᱥᱟᱸᱭᱛᱟᱞᱞᱤᱥ